ᱟᱞᱮ ᱟᱥᱮ ᱯᱟᱥᱮ ᱥᱩᱨ ᱥᱩᱯᱩᱨ ᱥᱟᱶᱟᱨ ᱫᱚᱥᱟ ᱞᱟᱹᱜᱤᱫ ᱛᱮ ᱦᱮᱞᱫ ᱥᱮᱱᱴᱟᱨ ᱠᱚᱦᱚ ᱢᱮᱱᱟᱜ ᱟᱠᱟᱫ ᱜᱮᱭᱟ ᱚᱸᱰᱮᱜᱮ ᱚᱥᱩᱵᱤᱛᱟ ᱥᱩᱢᱟᱹᱭ ᱪᱟᱞᱟᱜ ᱦᱩᱭᱩᱜᱼᱟ ᱟᱨ ᱚᱸᱰᱮ ᱠᱷᱚᱱ ᱜᱮ ᱥᱟᱱᱟᱢ ᱵᱮᱵᱚᱥᱟᱛᱟ ᱠᱚᱫᱚ ᱦᱩᱭᱩᱜᱼᱟ